ᱟᱵᱚᱣᱟᱜ ᱯᱚᱱᱚᱛ ᱨᱮ ᱵᱤᱵᱷᱤᱱᱱᱚ ᱨᱚᱠᱚᱢ ᱵᱮᱥ ᱠᱤᱪᱷᱩ ᱩᱨᱜᱟᱹᱱ ᱢᱮᱱᱟᱜᱼᱟ ᱡᱮᱨᱚᱠᱚᱢ ᱦᱩᱲᱩ ᱦᱮᱱᱟᱜᱼᱟ ᱯᱟᱴᱷ ᱦᱮᱱᱟᱜᱼᱟ ᱩᱞ ᱦᱮᱱᱟᱜᱼᱟ ᱜᱩᱦᱩᱢ ᱦᱮᱱᱟᱜᱼᱟ ᱡᱚᱸᱰᱨᱟ ᱦᱮᱱᱟᱜᱼᱟ ᱟᱨᱦᱚᱸ ᱤᱭᱟᱹ ᱦᱮᱱᱟᱜᱼᱟ ᱥᱚᱨᱥᱟ ᱦᱮᱱᱟᱜᱼᱟ ᱚᱱᱟᱠᱚ ᱡᱤᱱᱤᱥ ᱫᱚ ᱪᱮᱫ ᱩᱞ ᱛᱮᱫᱚ ᱪᱮᱫ ᱚᱱᱟ ᱢᱟᱞᱫᱟ ᱰᱤᱥᱴᱤᱠ ᱨᱮᱫᱚ ᱥᱚᱵ ᱛᱷᱮᱠᱮ ᱡᱟᱹᱥᱛᱤ ᱡᱟᱦᱟᱸ ᱧᱟᱢᱚᱜᱼᱟ ᱚᱱᱟ ᱫᱚ ᱩᱞ ᱚᱱᱟ ᱚᱱᱟ ᱜᱨᱤᱥᱚ ᱨᱤᱛᱩ ᱨᱮᱫᱚ ᱩᱞᱫᱚ ᱡᱟᱹᱥᱛᱤ ᱧᱟᱢᱚᱜᱼᱟ ᱱᱚᱸᱰᱮ ᱢᱟᱞᱫᱟ ᱰᱤᱥᱴᱤᱠ ᱨᱮᱜᱮ ᱚᱱᱟ ᱠᱷᱚᱱᱜᱮ ᱮᱴᱟᱜ ᱮᱴᱟᱜ ᱡᱟᱭᱜᱟ ᱨᱮᱫᱚ ᱚᱱᱟ ᱚᱱᱟ ᱡᱟᱹᱥᱛᱤ ᱱᱤᱭᱟᱹ ᱩᱱᱟᱹᱜ ᱡᱟᱹᱥᱛᱤ ᱫᱚ ᱩᱞ ᱫᱚ ᱵᱟᱝ ᱧᱟᱢᱚᱜᱼᱟ ᱱᱚᱸᱰᱮᱜᱮ ᱡᱟᱹᱥᱛᱤ ᱪᱟᱥ ᱦᱩᱭᱩᱜᱼᱟ ᱱᱚᱸᱰᱮ ᱠᱷᱚᱡ ᱜᱮ ᱵᱤᱵᱷᱤᱱᱱᱚ ᱨᱚᱠᱚᱢ ᱵᱮᱵᱽᱥᱟᱭᱤ ᱢᱮᱱᱟᱜ ᱠᱚᱣᱟ ᱩᱱᱠᱩ ᱫᱚ ᱱᱚᱸᱰᱮ ᱠᱷᱚᱡ ᱠᱚ ᱟᱹᱠᱷᱨᱤᱧ ᱠᱟᱛᱮᱫ ᱢᱟᱞᱫᱟ ᱰᱤᱥᱴᱤᱠ ᱠᱷᱚᱡ ᱠᱤᱨᱤᱧ ᱠᱟᱛᱮᱫ ᱮᱴᱟᱜ ᱡᱟᱭᱜᱟ ᱨᱮᱠᱚ ᱯᱟᱪᱟᱨ ᱫᱟᱠᱚ ᱩᱱᱠᱩᱣᱟᱜ ᱩᱱᱠᱩᱣᱟᱜ ᱤᱭᱟᱹ ᱦᱩᱭᱩᱜ ᱠᱟᱱᱟ ᱵᱮᱵᱽᱥᱟᱭ ᱦᱩᱭᱩᱜ ᱠᱟᱱᱟ ᱩᱱᱠᱩ ᱜᱚᱼᱵᱟᱵᱟ ᱴᱟᱠᱟᱭ ᱫᱟᱠᱚ ᱟᱵᱚ ᱦᱚᱲ ᱦᱚᱯᱚᱱ ᱫᱚ ᱚᱱᱟ ᱵᱤᱵᱷᱤᱱᱱᱚ ᱨᱚᱠᱚᱢ ᱚᱱᱟ ᱥᱯᱨᱮ ᱠᱟᱛᱮᱫ ᱩᱞ ᱵᱚᱱ ᱤᱭᱟᱹᱭᱫᱟ ᱯᱷᱚᱲᱚᱱ ᱦᱚᱪᱚᱭᱫᱟ ᱚᱱᱟ ᱯᱷᱚᱞᱚᱱ ᱵᱚᱱ ᱟᱬᱚᱛ ᱨᱮᱵᱚᱱ ᱤᱫᱤᱭᱫᱟ ᱤᱫᱤ ᱠᱟᱛᱮᱫ ᱚᱱᱟ ᱵᱚᱱ ᱟᱠᱷᱨᱤᱧᱫᱟ ᱟᱠᱷᱨᱤᱧ ᱠᱟᱛᱮᱫ ᱵᱤᱵᱷᱤᱱᱱᱚ ᱨᱚᱠᱚᱢ ᱯᱚᱭᱥᱟ ᱦᱩᱭᱩᱜ ᱠᱟᱱᱟ ᱚᱱᱟ ᱛᱮᱜᱮ ᱜᱤᱫᱽᱨᱟᱹᱣᱟᱜ ᱡᱟᱢᱟ ᱠᱟᱯᱚᱲ ᱵᱚᱱ ᱠᱤᱨᱤᱧᱫᱟ ᱠᱤᱪᱨᱤᱡ ᱠᱷᱟᱺᱰᱩᱣᱟᱹᱜ ᱵᱚᱱ ᱠᱤᱨᱤᱧᱫᱟ ᱚᱸᱰᱮ ᱚᱱᱟ ᱯᱚᱭᱥᱟ ᱛᱮᱜᱮ ᱮᱴᱟᱜ ᱦᱚᱲ ᱢᱟᱱᱮ ᱪᱮᱫ ᱟᱢᱟᱜ ᱥᱚᱢᱟᱡᱽ ᱨᱮᱵᱚᱱ ᱮᱢ ᱫᱟᱲᱮᱭᱟᱜ ᱜᱚᱲᱚᱣᱟᱜ ᱠᱟᱱᱟ ᱵᱤᱵᱷᱤᱱᱱᱚ ᱨᱚᱠᱚᱢ ᱯᱚᱨᱚᱵᱽ ᱨᱮ ᱤᱭᱟᱹᱨᱮ ᱯᱚᱨᱚᱵᱽ ᱨᱮᱵᱚᱱ ᱚᱱᱟ ᱯᱚᱭᱥᱟ ᱵᱚᱱ ᱮᱢᱫᱟ ᱚᱱᱟᱛᱮ ᱟᱵᱚ ᱥᱚᱢᱟᱡᱵᱚᱱ ᱩᱱᱱᱚᱛᱤ ᱫᱟᱲᱮᱭᱟᱜ ᱠᱟᱱᱟ